ᱦᱮᱸ ᱞᱟᱹᱭ ᱢᱮ ᱚᱠᱚᱭ ᱦᱮᱸ ᱤᱧᱫᱚ ᱱᱚᱣᱟ ᱟᱹᱛᱩᱨᱮᱱ ᱢᱤᱫᱴᱮᱡ ᱪᱷᱳᱴᱳ ᱠᱷᱟᱴᱳ ᱪᱟᱹᱥᱤ ᱠᱟᱱᱟᱧ ᱦᱮᱸ ᱤᱧ ᱫᱚ ᱮᱠᱷᱚᱱ ᱟᱯᱟᱛᱚᱛ ᱱᱚᱜᱼᱚᱭ ᱵᱚᱨᱥᱟ ᱨᱮᱫᱚ ᱤᱧ ᱫᱚ ᱵᱚᱨᱥᱟ ᱥᱤᱡᱮᱱ ᱨᱮᱭᱟᱜ ᱦᱩᱲᱩ ᱞᱮ ᱨᱚᱦᱚᱭ ᱞᱟᱹᱜᱤᱫ ᱜᱟᱹᱪᱷᱤ ᱞᱮ ᱛᱳᱭᱨᱤᱭᱮᱫᱟ ᱟᱨ ᱵᱟᱠᱤ ᱥᱚᱢᱚᱭ ᱫᱚ ᱡᱮᱢᱚᱱ ᱨᱟᱵᱟᱝ ᱥᱚᱢᱚᱭ ᱫᱚ ᱛᱚᱠᱷᱚᱱ ᱥᱚᱨᱥᱮ ᱛᱟᱨᱯᱚᱨ ᱟᱨᱚ ᱥᱚᱵᱡᱤ ᱠᱚᱧ ᱨᱚᱦᱚᱭ ᱞᱮᱫᱟ ᱟᱞᱩ ᱠᱩᱢᱲᱳ ᱠᱚ ᱟᱨ ᱮᱠᱷᱚᱱ ᱠᱷᱚᱨᱟ ᱥᱚᱢᱚᱭ ᱠᱷᱚᱨᱟ ᱫᱷᱟᱱ ᱚᱱᱟ ᱠᱚ ᱮᱠᱷᱚᱱ ᱪᱟᱥ ᱨᱮᱭᱟᱜ ᱢᱳᱴᱟᱢᱩᱴᱤ ᱠᱷᱩᱵ ᱮᱠᱴᱟ ᱠᱷᱟᱨᱟᱯ ᱚᱵᱚᱥᱛᱷᱟ ᱢᱟᱱᱮ ᱪᱟᱥ ᱠᱟᱛᱮᱫ ᱯᱨᱚᱯᱷᱤᱴ ᱫᱚ ᱵᱟᱝ ᱦᱩᱭᱩᱜ ᱠᱟᱱᱟ ᱠᱟᱨᱚᱱ ᱥᱚᱢᱚᱭ ᱨᱮ ᱵᱟᱭ ᱫᱟᱜ ᱮᱫᱟ ᱫᱟᱜ ᱠᱤᱨᱤᱧ ᱦᱩᱭᱩᱜ ᱠᱟᱱᱟ ᱥᱟᱵᱢᱟᱨᱥᱟᱞ ᱠᱷᱚᱡ ᱟᱵᱟᱨ ᱡᱳᱨᱟ ᱫᱟᱢ ᱟᱹᱰᱤ ᱵᱮᱥᱤ ᱛᱟᱨᱯᱚᱨᱮ ᱮᱠᱠᱷᱚᱱ ᱱᱟᱦᱮᱞ ᱰᱟᱝᱨᱟ ᱵᱟᱹᱱᱩᱜ ᱠᱚᱣᱟ ᱴᱨᱟᱠᱴᱟᱨᱛᱮ ᱪᱟᱥ ᱦᱩᱭᱩᱜ ᱠᱟᱱᱟ ᱚᱱᱟ ᱠᱚ ᱱᱤᱭᱮ ᱡᱟ ᱧᱮᱞᱚᱜ ᱠᱟᱱᱟ ᱯᱷᱚᱥᱚᱞ ᱨᱮᱭᱟᱜ ᱫᱟᱢ ᱦᱚᱸ ᱥᱮᱭᱨᱚᱠᱚᱢ ᱵᱟᱝ ᱧᱮᱞᱚᱜ ᱠᱟᱱᱟ ᱛᱳ ᱮᱠᱷᱚᱱ ᱡᱟ ᱧᱮᱞᱚᱜ ᱠᱟᱱᱟ ᱪᱟᱥ ᱠᱟᱛᱮᱜ ᱠᱷᱚᱵ ᱮᱠᱴᱟ ᱞᱟᱵ ᱫᱚ ᱯᱨᱚᱯᱷᱤᱴ ᱫᱚ ᱵᱟᱝ ᱦᱩᱭᱩᱜ ᱠᱟᱱᱟ ᱡᱚᱨᱟ ᱫᱚ ᱮᱠᱷᱚᱱ ᱫᱚ ᱡᱟᱹᱥᱛᱤ ᱦᱩᱲᱩ ᱪᱟᱥ ᱞᱟᱹᱜᱤᱫ ᱥᱟᱨ ᱫᱚ ᱮᱠᱷᱚᱱ ᱤᱭᱩᱨᱤᱭᱟ ᱟᱨ ᱫᱚᱥ ᱪᱷᱟᱵᱽᱵᱤᱥ ᱚᱱᱟ ᱠᱚ ᱢᱮᱛᱟᱜ ᱠᱟᱱᱟ ᱟᱨᱠᱤ ᱡᱟᱸᱦᱟ ᱫᱚ ᱚᱱᱟ ᱚᱱᱟ ᱵᱟᱨᱭᱟ ᱜᱮᱞᱮ ᱵᱮᱵᱚᱦᱟᱨ ᱮᱫᱟ ᱚ ᱟᱢ ᱫᱚ ᱛᱟᱦᱞᱮ ᱢᱤᱫᱴᱮᱡ ᱢᱟᱱᱮ ᱡᱮ ᱠᱳᱱᱳ ᱚᱯᱷᱤᱥ ᱠᱳᱱᱳ ᱤᱭᱟᱹ ᱚ ᱵᱮᱥ ᱴᱷᱤᱠ ᱜᱮᱭᱟ ᱛᱟᱦᱞᱮ ᱫᱮᱠᱷᱟᱜ ᱯᱮ ᱛᱟᱦᱞᱮ ᱵᱷᱟᱹᱜᱤ ᱟᱫᱚᱢ ᱞᱟᱹᱭᱮᱫᱟ ᱦᱮᱸ ᱡᱚᱛᱚ ᱱᱟᱢᱵᱟᱨ ᱠᱚ ᱛᱟᱦᱞᱮ ᱮᱢᱟᱧ ᱢᱮ ᱤᱧ ᱵᱮᱥ ᱦᱮᱸ ᱦᱮᱸ ᱦᱩᱭ ᱞᱮᱱ ᱠᱷᱟᱱ ᱢᱟ ᱵᱷᱟᱜᱤᱜ ᱜᱮ ᱵᱮᱥ